ᱦᱮᱸ ᱢᱟᱨᱮᱭᱟᱜ ᱯᱷᱚᱴᱳ ᱠᱚ ᱦᱟᱴ ᱠᱚᱯᱤ ᱠᱚ ᱢᱮᱱᱟᱜ ᱜᱮᱭᱟ ᱟᱨ ᱢᱟᱨᱮᱭᱟᱜ ᱛᱚ ᱞᱟᱦᱟᱛᱮ ᱥᱟᱶ ᱞᱟᱦᱟᱛᱮ ᱡᱮᱢᱚᱱ ᱢᱟᱨᱮ ᱯᱷᱚᱴᱳ ᱠᱚ ᱫᱚ ᱩᱭᱦᱟᱹᱨ ᱦᱩᱭᱩᱜᱼᱟ ᱱᱤᱭᱟᱹ ᱞᱟᱹᱜᱤᱫ ᱜᱮ ᱞᱟᱦᱟ ᱛᱮᱭᱟᱜ ᱫᱚ ᱩᱱᱟᱹᱜ ᱤᱭᱟᱹ ᱢᱟᱱᱮ ᱮᱥᱢᱟᱴ ᱯᱷᱳᱱ ᱵᱟᱝ ᱛᱟᱦᱮᱸᱞᱮᱱᱟ ᱥᱮ ᱰᱤᱡᱤᱴᱟᱞ ᱵᱟᱝ ᱰᱤᱡᱤᱴᱟᱞ ᱡᱩᱜᱽ ᱵᱟᱝ ᱛᱟᱦᱮᱸᱞᱮᱱᱟ ᱢᱟᱱᱮ ᱱᱮᱛᱟᱨ ᱫᱚ ᱰᱤᱡᱤᱴᱟᱞᱛᱮ ᱯᱷᱚᱴᱳᱢ ᱛᱩᱞᱟᱹᱣ ᱞᱮᱠᱷᱟᱱ ᱢᱚᱡᱽ ᱜᱮ ᱥᱟᱯᱷᱟ ᱜᱮ ᱨᱟᱠᱟᱵᱼᱟ ᱞᱟᱦᱟ ᱛᱮᱫᱚ ᱢᱟᱱᱮ ᱠᱟᱹᱴᱤᱡ ᱯᱷᱳᱱ ᱛᱮ ᱥᱮ ᱠᱮᱢᱮᱨᱟ ᱛᱮ ᱯᱷᱚᱴᱳ ᱛᱩᱞᱟᱹᱣ ᱦᱩᱭᱩᱜ ᱠᱟᱱ ᱛᱟᱦᱮᱱᱟ ᱨᱤᱞᱥ ᱨᱤᱞᱥ ᱢᱟᱫᱽᱫᱷᱚᱢᱮ ᱚᱱᱟᱛᱮ ᱩᱰᱩᱠ ᱦᱩᱭᱩᱜ ᱠᱟᱱ ᱛᱟᱦᱮᱱᱟ ᱛᱚ ᱚᱱᱟ ᱠᱚ ᱞᱟᱹᱜᱤᱫ ᱩᱭᱦᱟᱹᱨᱚᱜ ᱫᱚ ᱩᱭᱦᱟᱹᱨᱚᱜ ᱠᱟᱱ ᱛᱟᱦᱮᱸᱫ ᱚᱱᱟ ᱞᱟᱹᱜᱤᱫ ᱜᱮ ᱩᱭᱦᱟᱹᱨ ᱛᱟᱦᱮᱱ ᱠᱟᱱ ᱜᱮ ᱟᱢ ᱢᱳᱵᱟᱭᱤᱞ ᱩᱱ ᱥᱚᱢᱚᱭ ᱵᱟᱝ ᱛᱟᱦᱮᱸᱞᱮᱱᱟ ᱟᱢ ᱠᱮᱢᱮᱨᱟ ᱛᱮ ᱯᱷᱚᱴᱳ ᱛᱩᱞᱟᱹᱣ ᱠᱟᱛᱮᱫ ᱟᱢ ᱚᱸᱰᱮ ᱨᱤᱞᱥ ᱛᱮ ᱥᱟᱯᱟ ᱩᱰᱩᱝ ᱥᱟᱯᱟ ᱚᱪᱚ ᱠᱟᱛᱮᱫ ᱟᱢ ᱚᱱᱟᱢ ᱧᱮᱞ ᱫᱟᱲᱮᱭᱟᱜᱼᱟ ᱟᱨ ᱱᱮᱛᱟᱨ ᱫᱚ ᱰᱤᱡᱤᱴᱮᱞ ᱡᱩᱜᱽ ᱦᱮᱡ ᱠᱟᱛᱮᱫ ᱫᱚ ᱟᱢ ᱰᱟᱭᱨᱮᱠᱴᱞᱤ ᱟᱢᱟᱜ ᱯᱷᱳᱱᱛᱮᱢ ᱯᱷᱚᱴᱳᱭᱱᱟ ᱟᱨ ᱰᱤᱡᱤᱴᱮᱞ ᱡᱮᱢᱚᱱ ᱨᱮ ᱟᱢ ᱡᱟᱦᱟᱸᱞᱮᱠᱟᱢ ᱡᱷᱟᱯᱥᱟ ᱡᱷᱟᱯᱥᱟ ᱥᱮ ᱢᱟᱨᱮ ᱜᱮᱢ ᱯᱷᱚᱴᱳᱜ ᱨᱮᱦᱚᱸ ᱮᱱᱦᱚᱸ ᱚᱱᱟ ᱱᱟᱣᱟ ᱜᱮ ᱧᱮᱞ ᱦᱚᱪᱚᱭ ᱛᱟᱢᱟ ᱥᱮ ᱢᱚᱡᱽ ᱜᱮᱭ ᱧᱮᱞ ᱦᱚᱪᱚᱭ ᱛᱟᱢᱟ ᱚᱱᱟ ᱜᱮ